ᱢᱤᱫ ᱫᱷᱟᱣ ᱟᱞᱮ ᱥᱤᱢᱲᱤ ᱯᱟᱲ ᱪᱟᱞᱟᱜ ᱨᱮ ᱟᱞᱮ ᱯᱨᱳᱜᱨᱟᱢ ᱞᱮ ᱛᱮᱭᱟᱨ ᱠᱮᱜᱼᱟ ᱡᱮ ᱫᱮᱞᱟᱵᱚᱱ ᱱᱮᱥ ᱫᱚ ᱥᱤᱢᱲᱤ ᱯᱟᱲ ᱵᱚᱱ ᱧᱮᱞ ᱟᱹᱜᱩᱭᱟ ᱟᱫᱚ ᱡᱷᱚᱛᱚ ᱠᱚᱜᱮ ᱡᱚᱴᱟᱣ ᱠᱟᱛᱮᱫ ᱵᱟᱥ ᱜᱟᱹᱰᱤ ᱨᱤᱡᱟᱨᱵᱷ ᱦᱩᱭᱮᱱᱟ ᱟᱨ ᱥᱤᱢᱲᱤᱯᱟᱲ ᱧᱮᱞ ᱞᱮ ᱩᱰᱚᱠ ᱮᱱᱟ ᱪᱟᱞᱟᱜ ᱪᱟᱞᱟᱜ ᱛᱮᱜᱮ ᱥᱟᱺᱜᱤᱧ ᱜᱮᱭᱟ ᱦᱚᱨ ᱦᱚᱸ ᱟᱫᱚ ᱪᱟᱞᱟᱜ ᱪᱟᱞᱟᱜ ᱛᱮᱜᱮ ᱛᱟᱞᱟ ᱵᱟᱨᱟ ᱵᱟᱨᱤ ᱡᱚᱦᱚᱜ ᱫᱚ ᱟᱹᱰᱤᱜᱟᱱ ᱛᱟᱭᱱᱚᱢ ᱱᱚᱣᱟ ᱩᱞᱟᱹ ᱮᱢᱟᱱ ᱞᱮᱠᱟ ᱦᱩᱭᱱᱟ ᱟᱨ ᱵᱚᱦᱚᱜ ᱟᱹᱪᱩᱨ ᱜᱤᱞᱤᱧ ᱵᱩᱡᱷᱟᱹᱣ ᱠᱮᱜᱼᱟ ᱩᱱᱟᱹᱜ ᱛᱤᱥᱦᱚᱸ ᱩᱱᱟᱹᱜ ᱡᱮᱞᱮᱧ ᱫᱚ ᱵᱟᱹᱞᱤᱧ ᱥᱟᱯᱷᱟᱨ ᱟᱠᱟᱫ ᱛᱟᱛᱮᱸᱫ ᱵᱟᱥ ᱛᱮᱦᱚᱸ ᱩᱱᱟᱹᱜ ᱡᱮᱞᱮᱧ ᱡᱮᱞᱮᱧ ᱫᱚ ᱟᱨ ᱨᱟᱹᱥᱠᱟᱹ ᱛᱟᱦᱮᱸ ᱤᱫᱤ ᱛᱮ ᱟᱹᱞᱤᱧ ᱦᱚᱸᱞᱤᱧ ᱢᱮᱱᱫᱟᱞᱤᱧ ᱪᱟᱞᱟᱜ ᱜᱮᱭᱟ ᱟᱫᱚ ᱛᱟᱞᱟᱨᱮ ᱱᱚᱝᱠᱟ ᱱᱚᱝᱠᱟ ᱦᱩᱭᱮᱱᱟ ᱟᱹᱰᱤ ᱜᱟᱱ ᱜᱮ ᱠᱚᱥᱴᱚ ᱫᱚ ᱦᱩᱭᱮᱱ ᱜᱮᱭᱟᱞᱤᱧ ᱱᱚᱛᱮ ᱵᱚᱦᱚᱜ ᱠᱚ ᱦᱟᱹᱥᱩ ᱠᱮᱫ ᱞᱤᱧᱟᱹ ᱟᱨ ᱱᱚᱛᱮ ᱩᱞᱟᱹ ᱦᱚᱸᱞᱤᱧ ᱩᱞᱟᱹ ᱵᱟᱲᱟ ᱠᱮᱜᱼᱟ ᱟᱨ ᱛᱟᱭᱱᱚᱢ ᱡᱤᱣᱤᱜᱮ ᱵᱮᱥ ᱵᱟᱭ ᱵᱩᱡᱷᱟᱹᱜ ᱠᱟᱱᱟ ᱟᱫᱚ ᱡᱟᱦᱟᱸ ᱠᱤᱪᱷᱤ ᱠᱟᱛᱮᱫ ᱨᱮᱦᱚᱸ ᱚᱱᱟ ᱠᱚᱥᱴᱚ ᱢᱟᱞᱤᱧ ᱠᱚᱥᱴᱚᱭᱮᱱ ᱜᱮᱭᱟ ᱮᱱ ᱨᱮᱦᱚᱸ ᱠᱤᱪᱷᱩ ᱵᱮᱥ ᱵᱩᱡᱷᱟᱹᱣ ᱤᱫᱤ ᱠᱮᱜ ᱟᱹᱞᱤᱧ ᱦᱟᱱᱛᱮ ᱫᱚ ᱤᱱᱟᱹ ᱛᱟᱭᱱᱚᱢ ᱟᱨ ᱚᱸᱰᱮ ᱢᱤᱫᱴᱤᱡ ᱢᱮᱰᱤᱠᱮᱞ ᱥᱴᱳᱨ ᱠᱷᱚᱱ ᱨᱟᱱ ᱞᱮ ᱦᱟᱛᱟᱣ ᱧᱚᱜ ᱠᱮᱜᱼᱟ ᱤᱱᱟᱹ ᱛᱟᱭᱚᱢ ᱨᱟᱱ ᱦᱟᱛᱟᱣ ᱠᱟᱛᱮᱫ ᱱᱟᱥᱮ ᱠᱤᱪᱷᱩ ᱫᱚ ᱡᱤᱣᱤ ᱠᱚ ᱵᱮᱥᱮᱧ ᱟᱹᱭᱠᱟᱹᱣ ᱠᱮᱜᱼᱟ ᱟᱨ ᱤᱱᱠᱟᱹ ᱤᱱᱠᱟᱹ ᱛᱮᱜᱮ ᱦᱟᱸᱰᱮ ᱥᱤᱢᱲᱤ ᱯᱟᱲ ᱫᱚᱞᱮ ᱥᱮᱴᱮᱨ ᱮᱱᱟ